ᱤᱧ ᱜᱟᱛᱮ ᱠᱚ ᱥᱟᱶᱛᱮ ᱟᱭᱢᱟ ᱫᱟᱲᱟᱱ ᱪᱟᱞᱟᱣ ᱦᱩᱭᱟᱠᱟᱱ ᱜᱮᱭᱟ ᱛᱚ ᱜᱟᱛᱮ ᱠᱚ ᱚᱠᱚᱭ ᱠᱚᱪᱚᱝ ᱤᱧ ᱠᱷᱚᱱ ᱞᱟᱦᱟ ᱛᱮᱠᱚ ᱚᱰᱳᱠᱚᱜᱼᱟ ᱦᱟᱺᱰᱤ ᱧᱩ ᱠᱩᱨᱩᱢᱩᱴᱩᱧ ᱪᱷᱩᱴᱟᱹᱣ ᱠᱚᱜ ᱜᱮᱭᱟ ᱫᱟᱹᱲ ᱟᱹᱜᱩᱭᱟᱹᱧ ᱫᱟᱹᱲ ᱟᱠᱟᱜ ᱜᱮᱧ ᱛᱟᱦᱮᱱᱟᱹᱧ ᱤᱧᱦᱚᱸ ᱟᱫᱚ ᱚᱱᱟᱹ ᱜᱮᱧ ᱪᱮᱥᱴᱟᱭᱟ ᱡᱮ ᱪᱮᱥᱴᱟ ᱞᱟᱜᱟ ᱠᱤ ᱤᱧᱦᱚᱸ ᱟᱠᱚ ᱠᱷᱚᱱ ᱟᱠᱚ ᱦᱚᱸ ᱚᱠᱟ ᱡᱚᱠᱷᱚᱱ ᱠᱚ ᱛᱟᱭᱚᱢᱜᱼᱟ ᱥᱮ ᱤᱧ ᱢᱟᱲᱟᱝᱚᱜᱼᱟ ᱚᱱᱠᱟ ᱦᱩᱭ ᱵᱟᱲᱟᱜ ᱜᱮᱭᱟ ᱡᱚᱛᱚ ᱦᱚᱲ ᱪᱮᱥᱴᱟᱭ ᱜᱮᱭᱟᱞᱮ ᱫᱟᱹᱲ ᱮᱢᱟᱱ ᱞᱮᱠᱷᱟᱱ ᱡᱟᱦᱟᱱᱟᱜ ᱟᱭᱮᱥᱠᱟ ᱟᱭᱮᱥᱠᱟ ᱵᱟᱞᱮ ᱫᱚᱦᱚᱭᱟ ᱮᱢᱟᱱᱟᱜ